ᱟᱵᱚ ᱵᱷᱟᱨᱚᱛ ᱫᱤᱥᱟᱹᱢ ᱨᱮᱫᱚ ᱥᱮᱪᱮᱫ ᱵᱮᱵᱚᱥᱛᱟ ᱯᱩᱱᱛᱷᱚᱠ ᱛᱮ ᱦᱟᱹᱴᱤᱧ ᱟᱠᱟᱱᱟ ᱚᱱᱟᱫᱚ ᱯᱨᱟᱛᱷᱚᱢᱤᱠ ᱩᱪᱪᱼᱚᱯᱨᱟᱛᱷᱚᱢᱤᱠ ᱢᱟᱫᱽᱫᱷᱚᱢᱤᱠ ᱩᱪᱪᱚ ᱢᱟᱫᱽᱫᱷᱚᱢᱤᱠ

ᱮᱴᱟᱜ ᱫᱤᱥᱚᱢ ᱢᱮᱱᱫᱚ ᱟᱵᱚ ᱥᱩᱨ ᱵᱟᱝᱞᱟᱫᱮᱥ ᱚᱱᱟᱫᱚ ᱯᱮ ᱛᱷᱚᱠ ᱛᱮ ᱦᱟᱹᱴᱤᱧ ᱟᱠᱟᱱᱟ ᱡᱮᱞᱮᱠᱟ ᱯᱨᱟᱛᱷᱚᱢᱤᱠ ᱢᱟᱫᱽᱫᱷᱚᱢᱤᱠ ᱩᱪᱚ ᱢᱟᱫᱽᱫᱷᱚᱢᱤᱠ ᱟᱵᱚ ᱫᱤᱥᱚᱢ ᱨᱮ ᱢᱟᱨᱮ ᱞᱟᱭᱞᱟᱠᱪᱟᱨ ᱮᱱᱮᱡ ᱥᱮᱨᱮᱧ ᱵᱚᱱ ᱦᱤᱲᱤᱧ ᱮᱫᱟ ᱟᱨ ᱟᱵᱚᱣᱟᱜ ᱚᱱᱟ ᱢᱟᱨᱮ ᱞᱟᱭᱞᱟᱠᱪᱟᱨ ᱮᱱᱮᱡ ᱥᱮᱨᱮᱧ ᱩᱛᱷᱱᱟᱹᱣ ᱞᱟᱹᱠᱛᱤ ᱢᱮᱱᱟᱜ ᱟᱠᱟᱜ ᱛᱟᱵᱚᱱᱟ